ᱦᱮᱞᱳ ᱱᱚᱣᱟ ᱫᱚ ᱪᱮᱫ ᱟᱹᱛᱩ ᱠᱟᱱᱟ ᱚ ᱦᱚᱸ ᱟᱪᱪᱷᱟ ᱱᱚᱸᱰᱮ ᱱᱚᱝᱠᱟᱱ ᱜᱤᱫᱽᱨᱟᱹ ᱠᱚ ᱢᱮᱱᱟᱜ ᱠᱚᱣᱟ ᱡᱟᱦᱟᱸᱭ ᱠᱤ ᱵᱟᱠᱚ ᱯᱟᱲᱦᱟᱜ ᱠᱟᱱᱟ ᱥᱮ ᱡᱟᱦᱟᱸᱭ ᱨᱮᱸᱜᱮᱡ ᱚᱲᱟᱜ ᱨᱮᱱ ᱜᱤᱫᱽᱨᱟᱹ ᱠᱟᱱᱟ ᱠᱚ ᱚ ᱦᱳᱭᱛᱳ ᱟᱫᱚ ᱟᱞᱮ ᱱᱚᱸᱰᱮ ᱢᱤᱫᱴᱮᱱ ᱞᱮ ᱮᱱᱡᱤᱭᱳ ᱞᱮ ᱠᱷᱩᱞᱟᱹᱣ ᱟᱠᱟᱫᱼᱟ ᱡᱟᱦᱟᱸᱭ ᱨᱮᱱ ᱜᱤᱫᱽᱨᱟᱹ ᱠᱚ ᱵᱟᱠᱚ ᱯᱟᱲᱦᱟᱣ ᱫᱟᱲᱮᱭᱟᱜ ᱠᱟᱱᱟ ᱛᱚ ᱩᱱᱠᱩ ᱠᱚ ᱱᱚᱸᱰᱮ ᱠᱚ ᱦᱤᱡᱩᱜᱼᱢᱟ ᱟᱞᱮ ᱞᱮ ᱚᱱᱟ ᱫᱚ ᱠᱷᱚᱨᱪᱟ ᱞᱮ ᱮᱢᱚᱜᱼᱟ ᱦᱳᱭᱛᱳ ᱮᱱᱠᱷᱟᱱ ᱩᱱᱠᱤᱱ ᱜᱤᱫᱽᱨᱟᱹ ᱠᱤᱱ ᱞᱟᱹᱭᱟᱠᱤᱱᱟ ᱦᱳᱭ ᱚᱱᱟ ᱫᱚ ᱤᱧ ᱱᱚᱣᱟ ᱡᱟᱦᱟᱱᱟᱜ ᱢᱮᱱᱟᱜᱼᱟ ᱚᱱᱟ ᱫᱚ ᱠᱷᱟᱹᱞᱤ ᱨᱮᱸᱜᱮᱡ ᱦᱚᱲ ᱨᱮᱱ ᱜᱤᱫᱽᱨᱟᱹ ᱞᱟᱹᱜᱤᱫ ᱛᱮ ᱜᱮᱞᱮ ᱠᱷᱩᱞᱟᱹᱣ ᱟᱠᱟᱫᱼᱟ ᱩᱱᱠᱩ ᱜᱚᱲᱚ ᱮᱢ ᱞᱟᱹᱜᱤᱫ ᱛᱮ ᱵᱟᱝ ᱜᱮ ᱦᱚᱸ ᱟᱞᱮ ᱜᱮ ᱦᱟᱸᱜ ᱞᱮ ᱪᱟᱞᱟᱜᱼᱟ ᱢᱤᱫ ᱫᱤᱱ ᱦᱤᱞᱳᱜ ᱪᱟᱞᱟᱜᱼᱟ ᱞᱮ ᱟᱹᱛᱩ ᱩᱱᱠᱤᱱ ᱜᱤᱫᱽᱨᱟᱹ ᱥᱟᱞᱟᱜ ᱞᱮ ᱧᱟᱯᱟᱢᱚᱜᱼᱟ ᱟᱨ ᱩᱱᱠᱤᱱᱟᱜ ᱡᱟᱦᱟᱱᱟᱜ ᱰᱤᱴᱮᱞᱥ ᱠᱚ ᱡᱟᱦᱟᱱᱟᱜ ᱠᱟᱜᱚᱡᱽ ᱯᱚᱛᱨᱚ ᱠᱚ ᱚᱱᱟ ᱠᱚ ᱟᱹᱜᱩᱭᱟᱞᱮ ᱟᱨ ᱜᱤᱫᱽᱨᱟᱹ ᱦᱚᱸᱞᱮ ᱟᱹᱜᱩ ᱛᱚᱨᱟ ᱠᱤᱱᱟᱹ ᱢᱟᱱᱮ ᱧᱮᱞ ᱦᱚᱪᱚ ᱞᱟᱹᱜᱤᱫ ᱡᱟᱦᱟᱸ ᱱᱟᱜ ᱞᱮ ᱠᱷᱩᱞᱟᱹᱣ ᱟᱠᱟᱫ ᱚᱱᱟ ᱦᱳᱭ ᱦᱳᱭ ᱛᱚᱵᱮ ᱴᱷᱤᱠᱜᱮᱭᱟ ᱦᱳᱭ